ᱟᱞᱮ ᱯᱚᱥᱪᱤᱢ ᱵᱚᱝᱜᱚ ᱨᱮᱫᱚ ᱟᱹᱰᱤ ᱟᱸᱴ ᱜᱮ ᱵᱟᱝᱞᱟ ᱛᱮᱜᱮ ᱠᱚ ᱨᱚᱲ ᱜᱮᱭᱟ ᱟᱵᱟᱨ ᱚᱱᱛᱮ ᱮᱰᱩᱠᱮᱥᱚᱱ ᱫᱤᱠ ᱛᱷᱮᱠᱮ ᱦᱚᱸ ᱵᱮᱥᱤᱨ ᱵᱷᱟᱜᱽ ᱜᱮ ᱵᱟᱝᱞᱟ ᱜᱮ ᱢᱮᱱᱟᱜ ᱟᱠᱟᱫᱟ ᱟᱵᱟᱨ ᱚᱱᱛᱮ ᱟᱞᱮ ᱠᱟᱹᱴᱤᱡ ᱠᱷᱚᱱ ᱜᱮ ᱵᱩᱡᱷᱟᱹᱣ ᱢᱮ ᱯᱟᱲᱦᱟᱜ ᱫᱤᱠ ᱛᱷᱮᱠᱮ ᱦᱚᱸ ᱵᱟᱝᱞᱟ ᱛᱮᱜᱮ ᱯᱟᱲᱦᱟᱣ ᱦᱤᱡᱩᱜ ᱦᱩᱭᱩᱜ ᱠᱟᱱᱟ ᱟᱫᱚ ᱛᱟᱨ ᱡᱚᱱᱱᱚ ᱜᱮ ᱵᱮᱥᱤᱨ ᱵᱷᱟᱜᱽ ᱜᱮ ᱟᱨ ᱠᱤ ᱵᱟᱝᱞᱟ ᱯᱟᱲᱦᱟᱣ ᱯᱟᱲᱦᱟᱣ ᱛᱮᱜᱮ ᱟᱨ ᱠᱤ ᱡᱚᱠᱷᱚᱱ ᱜᱮ ᱦᱚᱲ ᱞᱟᱹᱭ ᱦᱩᱭᱩᱜᱼᱟ ᱛᱚᱠᱷᱚᱱ ᱜᱮ ᱟᱨ ᱠᱤ ᱢᱮᱥᱟᱞᱚᱜ ᱜᱮᱭᱟ